ᱱᱚᱣᱟ ᱯᱚᱱᱚᱛ ᱨᱮ ᱯᱟᱹᱨᱥᱤ ᱫᱚ ᱵᱷᱮᱜᱟᱨ ᱠᱟᱱᱟ ᱱᱚᱣᱟ ᱠᱷᱟᱹᱛᱤᱨ ᱡᱟᱭᱜᱟ ᱡᱟᱭᱜᱟ ᱫᱚ ᱵᱚᱱ ᱞᱟᱹᱭᱫᱟ ᱡᱟᱭᱜᱟ ᱡᱟᱭᱜᱟ ᱫᱚ ᱵᱚᱱ ᱞᱟᱹᱭᱫᱟ ᱫᱩᱲᱩᱵ ᱫᱩᱲᱩᱵ ᱯᱮ ᱛᱤᱜᱩᱱ ᱯᱮ ᱡᱟᱭᱜᱟ ᱡᱟᱭᱜᱟ ᱫᱚᱵᱚᱱ ᱞᱟᱹᱭᱫᱟ ᱯᱷᱮᱰᱚᱜ ᱯᱮ ᱟᱨ ᱡᱟᱭᱜᱟ ᱡᱟᱭᱜᱟ ᱫᱚᱵᱚᱱ ᱞᱟᱹᱭᱫᱟ ᱦᱚᱯᱚᱱ ᱦᱚᱯᱚᱱ ᱵᱟᱹᱴᱤ ᱥᱮ ᱢᱟᱨᱟᱝ ᱵᱟᱹᱴᱤ ᱟᱨ ᱡᱟᱭᱜᱟ ᱡᱟᱭᱜᱟ ᱫᱚᱵᱚᱱ ᱞᱟᱹᱭᱫᱟ ᱵᱟᱹᱴᱤ ᱴᱟᱹᱴᱭᱟᱹ ᱟᱫᱚ ᱱᱚᱜᱼᱚᱭ ᱱᱚᱣᱟ ᱟᱲᱟᱝ ᱠᱚᱫᱚ ᱢᱟᱱᱮ ᱚᱠᱚᱭ ᱠᱚ ᱯᱟᱹᱨᱥᱤ ᱵᱮᱥᱤ ᱯᱟᱹᱨᱥᱤᱭᱟᱱ ᱨᱚᱲ ᱠᱚ ᱢᱮᱱᱟᱜ ᱠᱚᱣᱟ ᱚᱱᱟ ᱡᱟᱭᱜᱟ ᱠᱚᱨᱮ ᱫᱚ ᱩᱱᱠᱩᱣᱟᱜ ᱴᱟᱱ ᱛᱮᱜᱮ ᱠᱚ ᱨᱚᱲ ᱮᱫᱟ ᱡᱮᱢᱚᱱ ᱳᱰᱤᱥᱟ ᱨᱮᱫᱚ ᱩᱱᱠᱩᱣᱟᱜ ᱳᱰᱤᱭᱟᱹᱣᱟᱜ ᱴᱟᱱ ᱛᱮᱠᱚ ᱨᱚᱲᱟ ᱟᱨ ᱡᱷᱟᱲᱠᱷᱚᱸᱰ ᱥᱮᱫ ᱫᱚ ᱦᱤᱱᱫᱤ ᱴᱟᱱ ᱠᱚ ᱢᱮᱱᱟᱜᱼᱟ ᱚᱱᱛᱮ ᱫᱚ ᱦᱤᱱᱫᱤ ᱴᱟᱱ ᱛᱮᱜᱮ ᱵᱚᱱ ᱨᱚᱲ ᱮᱫᱟ ᱠᱚ ᱟᱫᱚ ᱤᱧᱟᱹᱜ ᱢᱮᱱ ᱛᱮᱫᱚ ᱚᱠᱟ ᱡᱟᱭᱜᱟᱨᱮ ᱚᱠᱚᱭ ᱠᱚᱣᱟᱜ ᱡᱟᱹᱥᱛᱤ ᱯᱟᱹᱨᱥᱤ ᱢᱮᱱᱟᱜᱼᱟ ᱟᱲᱟᱝ ᱠᱚ ᱨᱚᱲ ᱮᱫᱟ ᱩᱱᱠᱩᱣᱟᱜ ᱴᱟᱱ ᱛᱮᱜᱮ ᱵᱚᱱ ᱪᱟᱞᱟᱣ ᱠᱟᱱᱟ